ᱟᱞᱮᱫᱚ ᱱᱚᱸᱰᱮ ᱵᱟᱨᱚ ᱫᱩᱣᱟᱹᱨ ᱦᱟᱹᱴᱤᱭᱟᱹ ᱢᱮᱱᱟᱜᱼᱟ ᱠᱤᱱᱛᱩ ᱵᱟᱨᱚ ᱫᱩᱣᱟᱹᱨ ᱦᱟᱹᱴᱤᱭᱟᱹ ᱨᱮᱫᱚ ᱡᱤᱵᱽᱼᱡᱤᱭᱟᱹᱞᱤ ᱫᱚ ᱵᱟᱠᱚ ᱟᱹᱠᱷᱨᱤᱧᱮᱫ ᱠᱚᱣᱟ ᱡᱷᱟᱹᱞ ᱧᱚᱜ ᱪᱟᱞᱟᱜ ᱦᱩᱭᱩᱜ ᱠᱟᱱᱟ ᱢᱚᱦᱟᱨᱟᱡᱟ ᱦᱟᱹᱴᱤᱭᱟᱹ ᱚᱸᱰᱮ ᱠᱷᱚᱱ ᱜᱮᱞᱮ ᱠᱤᱨᱤᱧᱮᱫ ᱠᱚᱣᱟ ᱟᱨᱦᱚᱸ ᱟᱹᱛᱩᱛᱮ ᱯᱟᱹᱭᱠᱟᱹᱨ ᱠᱚ ᱦᱤᱡᱩᱜ ᱠᱟᱱᱟ ᱩᱱᱠᱩ ᱴᱷᱮᱱ ᱠᱷᱚᱱ ᱦᱚᱸᱞᱮ ᱠᱤᱨᱤᱧᱮᱫ ᱠᱚᱣᱟ ᱥᱮ ᱩᱱᱠᱩ ᱴᱷᱮᱱᱞᱮ ᱟᱹᱠᱷᱨᱤᱧᱮᱫ ᱠᱚᱣᱟ ᱛᱟᱨ ᱢᱚᱫᱽᱫᱷᱮ ᱟᱹᱛᱩ ᱨᱮᱦᱚᱸ ᱟᱭᱢᱟ ᱦᱚᱲᱠᱚ ᱟᱹᱥᱩᱞ ᱠᱟᱣᱱᱟ ᱥᱩᱠᱨᱤ ᱢᱮᱨᱚᱢ ᱜᱟᱹᱭ ᱥᱤᱢ ᱰᱟᱝᱨᱟ ᱡᱚᱛᱚ ᱠᱚ ᱟᱹᱥᱩᱞ ᱟᱠᱟᱫ ᱠᱚᱣᱟ ᱩᱱᱠᱩ ᱴᱷᱮᱱ ᱠᱷᱚᱱ ᱦᱚᱸ ᱩᱱᱠᱩ ᱡᱩᱫᱤ ᱠᱚ ᱢᱮᱱᱠᱷᱟᱡ ᱞᱮ ᱟᱹᱠᱷᱨᱤᱧ ᱠᱚᱣᱟ ᱛᱟᱦᱚᱞᱮ ᱩᱱᱠᱩ ᱴᱷᱮᱱ ᱠᱷᱚᱱ ᱦᱚᱸᱞᱮ ᱠᱤᱨᱤᱧᱮᱫ ᱠᱚᱣᱟ ᱩᱱᱠᱩ ᱴᱷᱮᱱ ᱦᱚᱸᱞᱮ ᱟᱹᱠᱷᱨᱤᱧ ᱫᱟᱲᱮᱭᱟᱠᱚ ᱠᱟᱱᱟ ᱟᱹᱛᱩ ᱨᱮᱦᱚᱸ ᱟᱨ ᱦᱟᱹᱴᱤᱭᱟᱹ ᱦᱚᱸᱞᱮ ᱤᱫᱤᱭᱮᱫ ᱠᱚᱣᱟ ᱟᱹᱠᱷᱨᱤᱧ ᱞᱟᱹᱜᱤᱫ ᱥᱮ ᱟᱹᱛᱩ ᱦᱟᱹᱴᱤᱭᱟᱹ ᱠᱷᱚᱱ ᱦᱚᱸᱞᱮ ᱠᱤᱨᱤᱧ ᱟᱹᱜᱩᱭᱮᱫ ᱠᱚᱣᱟ ᱟᱨ ᱫᱟᱢ ᱫᱚ ᱠᱤᱨᱤᱧ ᱡᱚᱠᱷᱮᱡ ᱫᱚ ᱪᱮᱫ ᱞᱮᱠᱟᱢ ᱫᱟᱢ ᱫᱚᱨ ᱫᱟᱲᱮᱣᱟᱭᱟ ᱚᱱᱠᱟᱜᱮ ᱟᱨ ᱟᱹᱠᱷᱨᱤᱧ ᱡᱚᱠᱷᱮᱡ ᱦᱚᱸ ᱚᱱᱠᱟ ᱜᱮ ᱛᱤᱱᱟᱹᱜ ᱮᱢ ᱫᱟᱢ ᱫᱟᱲᱮᱣᱟᱭᱟ ᱤᱱᱟᱹᱜ ᱜᱮᱞᱮ ᱛᱤᱱᱟᱹᱜ ᱮ ᱢᱮᱛᱟᱢᱟ ᱚᱱᱟ ᱠᱷᱚᱱ ᱰᱷᱮᱨᱮᱢ ᱢᱮᱱ ᱫᱟᱲᱮᱣᱟᱭᱟ ᱟᱨᱠᱤ ᱫᱟᱢ ᱫᱚᱨ ᱨᱮ ᱠᱟᱱᱟ ᱚᱱᱟ ᱠᱤᱨᱤᱧ ᱟᱹᱠᱷᱨᱤᱧ ᱫᱚ ᱟᱨ ᱱᱤᱛ ᱟᱭᱢᱟ ᱰᱷᱤᱨ ᱢᱮᱨᱚᱢ ᱢᱮᱱᱟᱜ ᱠᱚᱛᱤᱧᱟ ᱟᱹᱥᱩᱞ ᱵᱟᱲᱟ ᱟᱠᱟᱫ ᱠᱚᱣᱟ ᱜᱟᱹᱭ ᱢᱮᱱᱟᱜ ᱠᱚᱣᱟ ᱟᱨ ᱥᱤᱢᱠᱚ ᱢᱮᱱᱟᱜ ᱠᱚᱣᱟ ᱢᱮᱨᱚᱢ ᱦᱚᱸ ᱟᱹᱛᱩ ᱠᱷᱚᱱᱜᱤᱧ ᱠᱤᱨᱤᱧ ᱞᱮᱫᱮᱭᱟ ᱢᱤᱫᱴᱮᱱ ᱜᱮ ᱱᱤᱛᱚᱜ ᱫᱚ ᱟᱭᱢᱟ ᱠᱚ ᱥᱟᱸᱜᱮ ᱟᱠᱟᱱᱟ ᱱᱚᱭᱴᱤ ᱜᱟᱱ ᱦᱮᱱᱟᱜ ᱠᱚᱣᱟ ᱜᱟᱹᱭ ᱦᱚᱸ ᱢᱤᱫᱴᱮᱡ ᱢᱮᱱᱟᱭᱟ ᱢᱤᱫᱴᱮᱡ ᱢᱤᱭᱦᱩᱭ ᱛᱟᱦᱮᱸ ᱠᱟᱱᱟ ᱩᱱᱤᱫᱩᱧ ᱟᱹᱠᱷᱨᱤᱧ ᱠᱮᱫᱮᱭᱟ ᱯᱟᱹᱭᱠᱟᱹᱨ ᱴᱷᱮᱡ ᱯᱟᱹᱭᱠᱟᱹᱨ ᱠᱚ ᱦᱤᱡᱩᱜ ᱠᱟᱱᱟ ᱟᱹᱛᱩ ᱛᱮ ᱩᱱᱤ ᱴᱷᱮᱡ ᱟᱹᱠᱷᱨᱤᱧ ᱠᱮᱫᱮᱭᱟ ᱢᱤᱭᱦᱩ ᱫᱚ ᱟᱨ ᱥᱤᱢ ᱠᱚ ᱢᱮᱱᱟᱜ ᱠᱚᱣᱟ ᱥᱤᱢ ᱦᱚᱸᱠᱚ ᱥᱟᱸᱜᱮ ᱟᱠᱟᱱᱟ ᱥᱤᱢ ᱦᱚᱸ ᱮᱴᱟᱜ ᱟᱹᱛᱩ ᱠᱷᱚᱱᱤᱧ ᱠᱤᱨᱤᱧ ᱟᱹᱜᱩ ᱟᱠᱟᱫ ᱠᱚᱣᱟ ᱵᱟᱨᱭᱟᱧ ᱠᱤᱨᱤᱧ ᱞᱮᱫ ᱠᱤᱱᱟᱹ ᱛᱟᱨ ᱢᱚᱫᱽᱫᱷᱮ ᱵᱟᱱᱟᱨ ᱜᱮᱠᱤᱱ ᱦᱚᱯᱚᱱ ᱟᱠᱟᱱᱟ ᱟᱭᱢᱟ ᱟᱭᱢᱟ ᱠᱟᱛᱮᱜ ᱜᱮ ᱟᱭᱢᱟ ᱠᱚ ᱥᱟᱸᱜᱮ ᱵᱟᱲᱟ ᱟᱠᱟᱱᱟ